ᱵᱟᱸᱠᱩᱲᱟ ᱡᱮᱞᱟ ᱨᱮᱱ ᱨᱟᱭᱯᱩᱨ ᱵᱞᱚᱠ ᱨᱮ ᱯᱷᱩᱞᱠᱩᱥᱢᱟᱹ ᱡᱮ ᱡᱟᱦᱟᱸ ᱧᱩᱛᱩᱢᱟᱱ ᱡᱟᱭᱜᱟ ᱨᱮ ᱚᱸᱰᱮ ᱢᱤᱫᱴᱟᱱ ᱡᱟᱛᱨᱟ ᱢᱮᱞᱟ ᱦᱩᱭᱩᱜ ᱜᱮᱭᱟ ᱚᱱᱟ ᱫᱚ ᱦᱩᱭᱩᱜ ᱠᱟᱱᱟ ᱯᱳᱭᱞᱟᱹᱢᱟᱜᱽ ᱨᱮ ᱦᱩᱭᱩᱜᱼᱟ ᱵᱚᱸᱜᱟ ᱵᱳᱨᱳ ᱭᱟᱠᱚ ᱚᱸᱰᱮ ᱢᱤᱫᱴᱟᱱ ᱠᱟᱞᱟᱢᱟᱫᱷᱟᱱ ᱵᱚᱸᱜᱟᱭ ᱩᱯᱮᱞ ᱟᱠᱟᱱᱟ ᱦᱚᱭ ᱚᱱᱟ ᱵᱟᱵᱚᱛ ᱛᱮ ᱚᱸᱰᱮ ᱫᱚ ᱠᱚ ᱵᱚᱸᱜᱟ ᱵᱳᱨᱳᱭᱟ ᱚᱱᱟ ᱞᱟᱥᱟᱬᱦᱮᱫ ᱛᱮ ᱜᱮ ᱡᱟᱛᱨᱟ ᱜᱚ ᱦᱩᱭᱩᱜ ᱜᱮᱭᱟ ᱟᱨ ᱤᱧ ᱫᱚ ᱜᱤᱫᱽᱨᱟᱹ ᱩᱢᱮᱨ ᱨᱮ ᱵᱟᱝ ᱠᱚ ᱤᱫᱤᱧ ᱠᱟᱱ ᱛᱟᱦᱮᱸ ᱪᱟᱞᱟᱜ ᱫᱚ ᱵᱩᱡᱷᱟᱹᱣ ᱤᱧᱟᱹ ᱛᱚ ᱵᱟᱝ ᱠᱚ ᱤᱫᱤᱧ ᱛᱟᱦᱮᱸᱜ